ᱦᱩᱸ ᱚᱱᱟ ᱦᱮᱸ ᱟᱞᱮ ᱚᱱᱟ ᱟᱛᱳ ᱨᱮ ᱚᱲᱟᱜ ᱠᱚ ᱡᱟᱛᱮ ᱯᱚᱨᱤᱵᱮᱥ ᱚᱲᱟᱜ ᱨᱮᱱᱟᱜ ᱯᱚᱨᱤᱵᱮᱥ ᱱᱟᱭᱛᱮ ᱱᱟᱯᱟᱭᱛᱮ ᱛᱟᱦᱮᱱᱢᱟ ᱚᱱᱟ ᱠᱚᱜᱮᱞᱮ ᱠᱚᱨᱟᱣ ᱵᱟᱲᱟᱭᱮᱫᱼᱟ ᱟᱫᱚ ᱱᱚᱣᱟ ᱠᱚ ᱪᱮᱫᱞᱮᱠᱟ ᱡᱮᱢᱚᱱ ᱚᱲᱟᱜ ᱠᱚᱨᱮ ᱡᱚᱵᱽᱨᱟ ᱠᱚ ᱟᱞᱚ ᱛᱟᱦᱮᱱᱢᱟ ᱚᱲᱟᱜ ᱱᱚᱝᱨᱟ ᱢᱟᱱᱮ ᱡᱮᱢᱚᱱ ᱥᱤᱠᱲᱤᱡ ᱠᱚ ᱯᱟᱨᱪᱟᱜᱼᱟ ᱡᱟᱦᱟᱸ ᱚᱲᱟᱜ ᱠᱚᱨᱮ ᱟᱫᱚ ᱡᱟᱦᱟᱱᱟᱜ ᱚᱱᱠᱟᱱ ᱯᱟᱛᱨᱚ ᱠᱤ ᱛᱷᱚᱲᱟ ᱠᱚ ᱫᱟᱜ ᱛᱟᱦᱮᱱᱟ ᱟᱹᱰᱤ ᱫᱤᱱ ᱠᱷᱚᱱᱟᱜ ᱚᱱᱟ ᱠᱚ ᱥᱮᱭᱟ ᱥᱮ ᱚᱱᱟ ᱠᱷᱚᱱᱜᱮ ᱥᱤᱠᱲᱤᱡ ᱠᱚ ᱟᱢᱫᱟᱱᱤᱜᱼᱟ ᱮᱵᱚᱝ ᱩᱱᱠᱩ ᱥᱤᱠᱲᱤᱡ ᱫᱚ ᱢᱟᱹᱱᱢᱤ ᱪᱮᱛᱟᱱᱨᱮ ᱠᱚ ᱥᱮᱴᱮᱨ ᱞᱮᱱᱠᱷᱟᱱ ᱚᱱᱟ ᱢᱟᱹᱱᱢᱤᱭᱟᱜ ᱢᱟᱭᱟᱢ ᱠᱚ ᱪᱮᱯᱮᱡᱟ ᱟᱨ ᱚᱱᱟ ᱢᱟᱭᱟᱢ ᱡᱩᱫᱤ ᱢᱟᱹᱱᱢᱤ ᱢᱟᱭᱟᱢ ᱥᱟᱶᱛᱮ ᱡᱚᱴᱮᱫ ᱞᱮᱠᱷᱟᱱ ᱜᱮ ᱩᱱᱤᱭᱟᱜ ᱩᱱᱤ ᱢᱟᱹᱱᱢᱤᱭᱟᱜ ᱢᱤᱫᱴᱟᱝ ᱟᱫᱚ ᱢᱤᱫᱴᱟᱝ ᱨᱳᱜᱽ ᱥᱨᱤᱥᱴᱤᱭᱟᱭᱟ ᱟᱨᱦᱚᱸ ᱚᱱᱠᱟᱜᱮ ᱩᱱᱤ ᱥᱤᱠᱲᱤᱡ ᱟᱨᱚ ᱮᱴᱟᱜ ᱢᱟᱹᱱᱢᱤ ᱴᱷᱮᱱᱮ ᱪᱟᱞᱟᱜᱼᱟ ᱩᱱᱤ ᱱᱚᱝᱠᱟ ᱜᱮ ᱟᱨᱚ ᱨᱳᱜᱽ ᱩᱱᱤᱭᱟᱜ ᱨᱳᱜᱽ ᱚᱱᱠᱟᱜᱮᱭ ᱯᱟᱨᱪᱟᱣ ᱤᱫᱤᱭᱮᱟᱭ ᱛᱚ ᱚᱱᱮ ᱚᱱᱠᱟ ᱟᱨᱠᱤ ᱛᱚ ᱚᱲᱟᱜ ᱫᱩᱣᱟᱹᱨ ᱠᱚ ᱯᱚᱨᱤᱥᱠᱟᱨ ᱯᱚᱨᱤᱪᱪᱷᱚᱱᱱᱚ ᱫᱚᱦᱚ ᱞᱮᱠᱷᱟᱱ ᱱᱤᱡᱮᱨᱟᱜ ᱦᱮᱸ ᱢᱟᱹᱱᱢᱤ ᱠᱚ ᱢᱚᱱ ᱢᱮᱡᱮᱡᱽ ᱦᱚᱸ ᱵᱷᱟᱹᱜᱤ ᱛᱟᱦᱮᱱᱟ ᱯᱚᱨᱤᱵᱮᱥ ᱦᱚᱸ ᱥᱩᱥᱛᱷᱚ ᱛᱟᱦᱮᱱᱟ ᱮᱵᱚᱝ ᱚᱲᱟᱜ ᱫᱩᱣᱟᱹᱨ ᱯᱚᱨᱤᱥᱠᱟᱨ ᱯᱚᱨᱤᱪᱷᱚᱱᱱᱚ ᱛᱟᱦᱮᱱ ᱠᱷᱟᱱ ᱦᱮᱸ ᱡᱮᱢᱚᱱ ᱩᱱᱠᱩ ᱨᱚ ᱠᱚ ᱡᱟᱦᱟᱸᱭ ᱵᱚᱱ ᱢᱮᱛᱟᱣᱟᱠᱚ ᱠᱟᱱᱟ ᱩᱱᱠᱩ ᱠᱚᱦᱚᱸ ᱚᱱᱠᱟ ᱵᱟᱠᱚ ᱥᱮᱴᱮᱨᱚᱜᱼᱟ ᱦᱩᱸ ᱚᱲᱟᱜ ᱡᱮᱢᱚᱱ ᱡᱷᱚᱞ ᱠᱚᱜᱼᱟ ᱚᱱᱟ ᱡᱷᱚᱞ ᱠᱚ ᱯᱚᱨᱤᱥᱠᱟᱨ ᱯᱚᱨᱤᱪᱷᱚᱱᱱᱚ ᱫᱚᱦᱚ ᱞᱮᱠᱷᱟᱱ ᱢᱤᱫᱴᱟᱱ ᱚᱱᱟ ᱥᱩᱥᱠᱚ ᱵᱟᱛᱟᱥ ᱥᱮ ᱱᱟᱯᱟᱭ ᱦᱚᱭ ᱦᱚᱸ ᱟᱨᱚ ᱥᱟᱸᱦᱮᱫ ᱦᱚᱸ ᱥᱟᱦᱮᱸᱫ ᱨᱮ ᱩᱱᱟᱹᱜ ᱚᱥᱩᱵᱤᱫᱟ ᱢᱤᱫᱴᱟᱝ ᱵᱟᱝ ᱥᱨᱤᱥᱴᱤᱜᱼᱟ ᱟᱨᱠᱤ ᱮᱵᱚᱝ ᱚᱲᱟᱜ ᱫᱩᱣᱟᱹᱨ ᱯᱚᱨᱤᱥᱠᱟᱨ ᱯᱚᱨᱤᱪᱷᱚᱱᱱᱚ ᱛᱟᱦᱮᱸᱞᱮᱱᱠᱷᱟᱱ ᱥᱟᱥᱛᱷᱚ ᱯᱚᱨᱤᱵᱮᱥ ᱵᱷᱟᱹᱜᱤ ᱛᱟᱦᱮᱱ ᱛᱟᱵᱚᱱᱟ ᱟᱨᱠᱤ ᱟᱨ

ᱡᱟᱦᱟᱸᱛᱤᱱᱟᱹᱜ ᱜᱮ ᱯᱚᱨᱤᱥᱠᱟᱨ ᱠᱚ ᱫᱚᱦᱚ ᱢᱮᱱᱟᱜ ᱜᱮ ᱞᱟᱹᱠᱛᱤᱜ ᱠᱟᱱᱟ ᱟᱨ ᱟᱞᱮ ᱫᱚ ᱚᱱᱮ ᱚᱱᱟ ᱡᱟᱦᱟᱸᱛᱮ ᱚᱲᱟᱜ ᱫᱩᱣᱟᱹᱨ ᱱᱚᱣᱟ ᱟᱹᱛᱩ ᱨᱮᱱᱟᱜ ᱚᱲᱟᱜ ᱫᱩᱣᱟᱹᱨ ᱠᱚ ᱯᱚᱨᱤᱥᱠᱟᱨ ᱯᱚᱨᱤᱪᱷᱚᱱᱱᱚ ᱛᱟᱦᱮᱱᱢᱟ ᱯᱚᱨᱤᱵᱮᱥ ᱠᱚ ᱱᱟᱯᱟᱭ ᱛᱟᱦᱮᱱᱢᱟ ᱦᱮᱸ ᱟᱨ ᱚᱱᱟ ᱚᱲᱟᱜ ᱨᱮᱜᱮ ᱟᱞᱮ ᱫᱚᱞᱮ ᱠᱟᱹᱢᱤᱭᱮᱫᱼᱟ ᱟᱨᱠᱤ